ᱠᱳᱨᱳᱱᱟ ᱵᱷᱟᱭᱨᱟᱥ ᱦᱮᱡ ᱞᱮᱱᱟ ᱩᱱᱨᱮ ᱟᱞᱮᱫᱚ ᱵᱟᱦᱨᱮ ᱫᱤᱥᱚᱢ ᱠᱟᱹᱢᱤ ᱠᱚ ᱪᱟᱞᱟᱣ ᱞᱮᱱ ᱛᱟᱞᱮᱭᱟ ᱟᱨ ᱚᱸᱰᱮ ᱠᱷᱚᱡ ᱡᱚᱠᱷᱚᱱ ᱠᱚ ᱦᱮᱡ ᱮᱱᱟ ᱟᱞᱮ ᱱᱚᱣᱟ ᱠᱚᱨᱮᱱ ᱠᱚ ᱚᱲᱟᱜ ᱨᱮ ᱵᱟᱠᱚ ᱵᱚᱞᱚ ᱦᱚᱪᱚ ᱠᱚ ᱠᱟᱱ ᱛᱟᱦᱮᱸᱜᱼᱟ ᱵᱟᱦᱨᱮ ᱠᱚᱨᱮᱜ ᱠᱚ ᱛᱟᱦᱮᱱ ᱠᱟᱱ ᱛᱟᱦᱮᱸᱜᱼᱟ ᱟᱨ ᱚᱸᱰᱮ ᱜᱮ ᱫᱟᱜ ᱫᱟᱠᱟ ᱠᱚ ᱤᱫᱤᱭᱟᱠᱚ ᱠᱟᱱ ᱛᱟᱦᱮᱸᱜᱼᱟ ᱚᱲᱟᱜ ᱠᱚᱨᱮᱜ ᱵᱟᱠᱚ ᱵᱚᱞᱚ ᱦᱚᱪᱚ ᱠᱟᱱ ᱛᱟᱦᱮᱸᱜᱼᱟ ᱵᱚᱞᱮ ᱩᱱᱠᱩ ᱠᱚ ᱦᱮᱡ ᱞᱮᱱᱠᱷᱟᱡ ᱡᱚᱛᱚᱦᱚᱲ ᱵᱚᱞᱮ ᱵᱷᱟᱭᱨᱟᱥ ᱨᱮᱠᱚ ᱜᱚᱡᱚᱜᱼᱟ ᱟᱨ ᱡᱚᱛᱚᱦᱚᱲ ᱠᱳᱨᱳᱱᱟ ᱦᱩᱭᱩᱜᱼᱟ ᱚᱱᱠᱟ ᱞᱮᱠᱟᱛᱮ ᱩᱱᱠᱩ ᱫᱚ ᱟᱹᱰᱤ ᱵᱟᱹᱲᱤᱡ ᱵᱮᱵᱚᱦᱟᱨ ᱩᱱᱠᱩ ᱥᱚᱝᱜᱮ ᱦᱩᱭᱱᱟ ᱮᱠᱫᱚᱢ ᱩᱱᱠᱩ ᱫᱚ ᱩᱱᱠᱩ ᱥᱮᱛᱟ ᱠᱚ ᱢᱮᱛᱟᱣ ᱠᱚ ᱞᱮᱠᱟ ᱚᱱᱠᱟ ᱜᱮ ᱵᱟᱦᱨᱮ ᱩᱱᱠᱩ ᱞᱟᱹᱜᱤᱫ ᱫᱚ ᱡᱚᱢ ᱠᱚ ᱡᱚᱢ ᱵᱚᱞᱮ ᱤᱫᱤᱭᱟᱠᱚ ᱠᱟᱱ ᱛᱟᱦᱮᱸᱜᱼᱟ ᱚᱠᱚᱭ ᱫᱚ ᱴᱷᱮᱸᱜᱟ ᱠᱚᱛᱮ ᱠᱚ ᱦᱟᱱᱛᱮᱭᱟᱠᱚ ᱠᱟᱱ ᱛᱟᱦᱮᱸᱜᱼᱟ ᱟᱹᱰᱤ ᱠᱚᱥᱴᱚ ᱩᱱᱠᱩᱣᱟᱜ ᱡᱤᱵᱚᱱ ᱦᱳᱭ ᱞᱮᱱᱟ ᱱᱚᱣᱟ ᱠᱳᱨᱳᱱᱟ ᱵᱷᱟᱭᱨᱟᱥ ᱨᱮ